ᱯᱟᱹᱦᱤᱞ ᱡᱩᱜᱽ ᱨᱮᱫᱚ ᱥᱟᱸᱜᱟᱲ ᱨᱮᱭᱟᱜ ᱩᱱᱟᱹᱜ ᱥᱟᱫᱷᱚᱱ ᱵᱟᱝ ᱛᱟᱦᱮᱸ ᱠᱟᱱᱟ ᱚᱱᱟᱛᱮ ᱢᱟᱹᱱᱢᱤ ᱦᱚᱯᱚᱱ ᱢᱤᱫ ᱴᱷᱮᱱ ᱠᱷᱚᱱ ᱟᱨ ᱢᱤᱫ ᱴᱷᱮᱱ ᱡᱩᱫᱤ ᱠᱚ ᱥᱮᱱᱚᱜ ᱠᱟᱱᱟ ᱜᱚᱜ ᱫᱤᱯᱤᱞ ᱠᱟᱛᱮᱫ ᱠᱚ ᱤᱫᱤ ᱛᱟᱦᱮᱱᱟ ᱢᱮᱱᱠᱷᱟᱱ ᱡᱟᱦᱟᱸ ᱛᱤᱥ ᱠᱷᱚᱱ ᱚᱱᱟ ᱜᱟᱹᱰᱤ ᱵᱮᱱᱟᱣ ᱩᱰᱳᱠ ᱮᱱᱟ ᱥᱟᱸᱜᱟᱲ ᱜᱟᱹᱰᱤ ᱡᱮᱢᱚᱱ ᱦᱩᱭᱱᱟ ᱨᱮᱹᱞ ᱜᱟᱹᱰᱤ ᱦᱩᱭᱱᱟ ᱵᱟᱥ ᱦᱩᱭᱱᱟ ᱴᱨᱟᱠ ᱦᱩᱭᱱᱟ ᱡᱟ ᱡᱟᱵᱚᱛ ᱡᱟᱦᱟᱱᱟᱜ ᱚᱱᱠᱟᱱ ᱜᱟᱹᱰᱤ ᱠᱚ ᱱᱤᱛᱚᱝ ᱵᱮᱱᱟᱣ ᱟᱠᱟᱱᱟ ᱚᱱᱟ ᱜᱟᱹᱰᱤ ᱛᱮᱜᱮ ᱱᱤᱛᱚᱝ ᱦᱚᱲ ᱠᱚ ᱥᱟᱸᱜᱟᱲ ᱤᱫᱤᱭᱮᱫᱼᱟ ᱥᱟᱢᱟᱱ ᱠᱚ ᱟᱨᱠᱚ ᱦᱤᱡᱩᱜ ᱥᱮᱱᱚᱜ ᱠᱟᱱᱟ ᱡᱟᱦᱟᱸ ᱯᱟᱹᱦᱤᱞ ᱫᱚ ᱵᱟᱝ ᱛᱟᱦᱮᱸ ᱠᱟᱱᱟ ᱢᱮᱱᱠᱷᱟᱱ ᱱᱤᱛᱚᱜᱟᱜ ᱡᱩᱜᱽ ᱨᱮᱫᱚ ᱱᱚᱜᱼᱚᱸᱭ ᱥᱟᱸᱜᱟᱲᱚᱢ ᱥᱮ ᱥᱟᱸᱜᱟᱲ ᱜᱟᱹᱰᱤ ᱞᱮᱠᱟ ᱛᱮᱫᱚ ᱚᱱᱟ ᱩᱰᱟᱹᱜ ᱜᱟᱹᱰᱤ ᱠᱚᱦᱚᱸ ᱱᱟᱣᱟ ᱞᱮᱠᱟᱛᱮ ᱵᱮᱱᱟᱣ ᱠᱟᱱᱟ ᱟᱨ ᱱᱤᱛᱚᱜ ᱩᱰᱟᱹᱜ ᱠᱟᱱᱟ ᱱᱤᱛᱚᱜ ᱢᱤᱫ ᱜᱷᱟᱹᱲᱤᱡ ᱨᱮ ᱫᱤᱞᱞᱤ ᱠᱷᱚᱱ ᱠᱳᱞᱠᱟᱛᱟ ᱠᱳᱞᱠᱟᱛᱟ ᱠᱷᱚᱱ ᱵᱳᱢᱵᱮ ᱡᱟᱦᱟᱸ ᱛᱤ ᱨᱮᱜᱮ ᱥᱚᱸᱜᱮ ᱜᱮᱢ ᱦᱮᱡ ᱥᱮᱱ ᱫᱟᱲᱮᱭᱟᱜᱼᱟ ᱱᱚᱣᱟ ᱫᱚ ᱱᱟᱣᱟ ᱠᱟᱨᱛᱮ ᱱᱟᱣᱟᱱᱟᱜ ᱡᱤᱱᱤᱥ ᱠᱟᱱᱟ ᱡᱟᱦᱟᱸ ᱛᱮ ᱦᱚᱲ ᱥᱚᱸᱜᱮ ᱠᱚ ᱦᱤᱡᱩᱜ ᱥᱮᱱᱚᱜ ᱫᱟᱲᱮᱭᱟᱜ ᱠᱟᱱᱟ ᱱᱚᱣᱟ ᱥᱟᱸᱜᱟᱲᱚᱢ ᱥᱮ ᱥᱟᱸᱜᱟᱲ ᱜᱟᱹᱰᱤ ᱫᱚ ᱦᱚᱸ